ᱵᱮᱰ ᱵᱤᱪᱷᱱᱟᱹ ᱯᱨᱚᱰᱟᱠᱴ ᱵᱮᱰ ᱥᱮ ᱵᱤᱪᱷᱱᱟᱹ ᱯᱨᱚᱰᱟᱠᱴ ᱨᱮᱱᱟᱜ ᱫᱟᱢ ᱦᱚᱸ ᱱᱮᱛᱟᱨ ᱫᱚ ᱟᱹᱰᱤ ᱡᱟᱹᱥᱛᱤᱜ ᱠᱟᱱᱟ ᱟᱨ ᱱᱮᱛᱟᱨ ᱫᱚ ᱟᱹᱰᱤ ᱦᱚᱯᱚᱱ ᱠᱚ ᱵᱮᱱᱟᱣ ᱮᱫᱟ ᱚᱱᱟ ᱵᱮᱰ ᱥᱮ ᱵᱤᱪᱷᱱᱟᱹ ᱚᱱᱟ ᱠᱷᱟᱹᱛᱤᱨ ᱵᱮᱥᱤ ᱦᱚᱲ ᱜᱤᱛᱤᱡ ᱵᱟᱠᱚ ᱠᱩᱞᱟᱹᱜ ᱠᱟᱱᱟ ᱥᱮ ᱟᱞᱮ ᱵᱟᱞᱮ ᱠᱩᱞᱟᱹᱜ ᱠᱟᱱᱟ ᱟᱨ ᱱᱮᱛᱟᱨᱟᱜ ᱵᱮᱰ ᱥᱮ ᱵᱤᱪᱷᱱᱟᱹ ᱠᱚᱫᱚ ᱟᱹᱰᱤ ᱞᱚᱜᱚᱱ ᱢᱚᱨᱪᱷᱟ ᱥᱟᱵ ᱮᱫᱟᱭ ᱨᱟᱹᱯᱩᱫᱚᱜ ᱠᱟᱱᱟ ᱩᱱᱟᱹᱜ ᱴᱟᱠᱟᱛᱮ ᱦᱟᱛᱟᱣ ᱠᱟᱛᱮ ᱵᱮᱥᱤ ᱫᱤᱱ ᱵᱟᱝ ᱞᱟᱥᱴᱤᱝ ᱮᱫᱟᱭ ᱚᱱᱟᱛᱮ ᱱᱚᱣᱟ ᱵᱮᱰ ᱥᱮ ᱵᱤᱪᱷᱱᱟᱹ ᱯᱨᱚᱰᱟᱠᱴ ᱫᱚ ᱵᱟᱹᱲᱤᱡ ᱢᱮᱱᱛᱮᱧ ᱢᱚᱱᱮᱭᱮᱫᱟ